ᱮᱱᱮᱡ ᱫᱚ ᱥᱟᱱᱛᱟᱲ ᱦᱚᱯᱚᱱᱟᱜ ᱟᱹᱰᱤ ᱨᱟᱹᱥᱠᱟᱹ ᱠᱟᱱᱟ ᱮᱱᱮᱡᱼᱥᱮᱨᱮᱧ ᱛᱟᱞᱟ ᱛᱮᱜᱮ ᱟᱵᱚᱣᱟᱜ ᱡᱟᱹᱛᱤ ᱵᱚᱱ ᱫᱚᱦᱚ ᱟᱠᱟᱫᱟ ᱟᱨ ᱮᱱᱮᱡ ᱥᱮᱨᱮᱧ ᱫᱚ ᱟᱵᱚ ᱥᱟᱱᱛᱟᱲ ᱫᱚ ᱢᱤᱫ ᱥᱟᱣ ᱛᱮᱜᱮ ᱡᱚᱛᱚ ᱦᱚᱲ ᱵᱚᱱ ᱨᱟᱹᱥᱠᱟᱹᱭᱟ ᱠᱩᱲᱤ ᱦᱚᱯᱚᱱ ᱠᱚᱲᱟ ᱦᱚᱯᱚᱱ ᱜᱤᱫᱽᱨᱟᱹ ᱦᱟᱲᱟᱢᱼᱵᱩᱰᱦᱤ ᱡᱚᱛᱚ ᱠᱚᱜᱮ ᱠᱚᱲᱟ ᱦᱚᱯᱚᱱ ᱫᱚᱠᱚ ᱨᱩᱭᱟ ᱟᱨ ᱠᱩᱲᱤ ᱦᱚᱯᱚᱱ ᱫᱚᱠᱚ ᱮᱱᱮᱡᱟ ᱟᱨ ᱥᱮᱨᱮᱧᱟᱠᱚ ᱫᱟᱢᱤᱱ ᱫᱟᱢᱤᱱ ᱥᱮᱨᱮᱧᱛᱮ ᱱᱟᱦᱟᱜ ᱨᱮᱱ ᱜᱤᱫᱽᱨᱟᱹ ᱠᱚᱦᱚᱸ ᱠᱚ ᱥᱮᱬᱟᱭᱼᱢᱟ ᱮᱱᱮᱡ ᱥᱮᱨᱮᱧ ᱡᱟᱛᱮ ᱵᱟᱠᱚ ᱦᱤᱲᱤᱧᱢᱟ ᱟᱨ ᱢᱤᱫ ᱥᱟᱣ ᱛᱮᱵᱚᱱ ᱮᱱᱮᱡ ᱥᱮᱨᱮᱧᱟ ᱢᱤᱫ ᱥᱟᱣᱛᱮ ᱮᱱᱮᱡ ᱥᱮᱨᱮᱧᱜᱮ ᱜᱚᱲᱚ ᱵᱚᱱ ᱮᱢᱟ ᱠᱚᱣᱟ ᱟᱨ ᱪᱮᱫᱟᱜ ᱥᱮ ᱢᱚᱱᱮ ᱦᱩᱭᱩᱜᱼᱟ ᱟᱵᱚᱫᱚ ᱡᱚᱛᱚ ᱦᱚᱲ ᱦᱚᱯᱚᱱ ᱫᱚ ᱠᱟᱹᱢᱤ ᱡᱚᱝ ᱦᱚᱲ ᱠᱟᱱᱟᱵᱚᱱ ᱟᱨ ᱠᱟᱹᱢᱤ ᱞᱟᱝᱜᱟ ᱠᱷᱟᱹᱛᱤᱨ ᱛᱮᱜᱮ ᱟᱹᱭᱩᱵ ᱵᱮᱲᱟ ᱫᱚ ᱛᱩᱢᱫᱟᱜ ᱴᱟᱢᱟᱠ ᱩᱰᱩᱠ ᱠᱟᱛᱮᱫ ᱡᱚᱛᱚ ᱜᱮᱵᱚᱱ ᱨᱟᱹᱥᱠᱟᱹ ᱡᱚᱝᱟ ᱟᱨ ᱱᱚᱣᱟ ᱨᱟᱹᱥᱠᱟᱹ ᱛᱟᱞᱟ ᱛᱮᱜᱮ ᱟᱵᱚᱣᱟᱜ ᱥᱟᱱᱛᱟᱲ ᱨᱮᱱᱟᱜ ᱥᱟᱱᱛᱟᱲ ᱡᱟᱹᱛᱤᱭᱟᱜ